ᱤᱧᱟᱹᱜ ᱜᱤᱫᱽᱨᱟᱹ ᱩᱢᱮᱨ ᱨᱮᱭᱟᱜ ᱟᱭᱢᱟ ᱠᱩᱥᱤᱭᱟᱱ ᱠᱩᱥᱤᱭᱟᱱ ᱠᱤᱪᱷᱩ ᱩᱭᱦᱟᱹᱨ ᱦᱮᱱᱟᱜ ᱠᱟᱜᱼᱟ ᱡᱟᱦᱟᱸ ᱫᱚ ᱠᱟᱴᱤᱜ ᱵᱮᱲᱟ ᱨᱮ ᱟᱰᱤ ᱢᱤᱜᱴᱮᱱ ᱜᱟᱛᱮᱜ ᱩᱛᱟᱹᱨᱚᱜ ᱠᱟᱱ ᱛᱮᱦᱮᱸᱜᱼᱟ ᱟᱨ ᱤᱧ ᱜᱚᱜᱚ ᱤᱧ ᱵᱟᱵᱟ ᱜᱟᱛᱮᱜ ᱛᱮᱫᱚ ᱵᱟᱠᱤᱱ ᱪᱟᱞᱟᱣ ᱪᱚᱣᱟᱹᱧ ᱠᱟᱱ ᱛᱟᱦᱮᱸᱜᱼᱟ ᱟᱨ ᱟᱰᱤ ᱟᱸᱴ ᱜᱮ ᱜᱟᱛᱮᱜ ᱥᱟᱱᱟᱭᱤᱫᱤᱧ ᱠᱟᱱ ᱛᱟᱦᱮᱸᱜᱼᱟ ᱟᱨ ᱢᱮᱞᱟ ᱠᱚ ᱪᱟᱞᱟᱜ ᱥᱟᱱᱟᱭᱤᱫᱤᱧ ᱠᱟᱱ ᱛᱟᱦᱮᱸᱜᱼᱟ ᱢᱮᱞᱟ ᱠᱚᱡ ᱦᱚᱸ ᱵᱟᱠᱚ ᱪᱟᱞᱟᱣ ᱪᱚᱣᱟᱧ ᱠᱟᱱ ᱛᱟᱦᱮᱸᱜᱼᱟ ᱟᱨ ᱟᱭᱢᱟ ᱜᱟᱱ ᱜᱮᱧ ᱠᱷᱮᱞᱱᱟ ᱠᱚᱧ ᱠᱩᱥᱤᱭᱟᱜ ᱠᱟᱱ ᱛᱟᱦᱮᱸᱜᱼᱟ ᱟᱨ ᱤᱥᱠᱩᱞ ᱠᱚᱞᱮ ᱪᱟᱞᱟᱜ ᱠᱟᱱ ᱛᱟᱦᱮᱸᱜᱼᱟ ᱢᱤᱜ ᱛᱮ ᱟᱰᱤ ᱟᱸᱴ ᱜᱤᱧ ᱠᱩᱥᱤᱜ ᱠᱟᱱ ᱛᱟᱦᱮᱸᱜᱼᱟ ᱟᱨ